ᱟᱞᱮᱭᱟᱜ ᱵᱟᱜᱟᱱ ᱨᱮᱭᱟᱜ ᱟᱹᱰᱤᱜᱟᱱ ᱟᱭᱢᱟ ᱞᱮᱠᱟᱱ ᱵᱟᱦᱟ ᱫᱟᱨᱮ ᱢᱮᱱᱟᱜᱼᱟ ᱟᱨ ᱚᱱᱟ ᱠᱚ ᱡᱟᱦᱟᱸ ᱛᱤᱥ ᱵᱟᱦᱟ ᱞᱮᱱᱠᱷᱟᱱ ᱟᱹᱰᱤ ᱪᱮᱦᱨᱟ ᱧᱮᱞᱚᱜᱼᱟ ᱨᱟᱹᱥᱠᱟᱹ ᱜᱮ ᱧᱮᱞᱚᱜᱼᱟ ᱟᱨ ᱵᱟᱦᱟ ᱦᱚᱸᱛᱚ ᱩᱱᱟᱹᱜ ᱪᱮᱦᱨᱟ ᱧᱮᱞᱚᱜᱼᱟᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱡᱟᱦᱟᱸᱞᱮᱠᱟ ᱩᱞ ᱦᱚᱸ ᱦᱩᱰᱤᱧᱼᱦᱩᱰᱤᱧ ᱠᱷᱚᱱᱟᱜ ᱵᱟᱦᱟᱜᱼᱟ ᱵᱟᱦᱟ ᱡᱩᱫᱤ ᱫᱟᱨᱮ ᱨᱮ ᱵᱟᱦᱟ ᱠᱚᱜᱼᱟ ᱥᱚᱠᱛᱚ ᱵᱟᱦᱟ ᱫᱟᱨᱮ ᱯᱮᱨᱮᱡᱽ ᱵᱟᱦᱟ ᱠᱚᱜ ᱠᱷᱟᱱ ᱫᱚ ᱟᱹᱰᱤ ᱪᱮᱦᱨᱟ ᱧᱮᱞᱚᱜᱼᱟ ᱟᱹᱰᱤ ᱢᱚᱱᱮ ᱨᱮ ᱟᱹᱰᱤ ᱨᱟᱹᱥᱠᱟᱹ ᱵᱩᱡᱷᱟᱹᱜᱼᱟ ᱡᱚ ᱧᱮᱞ ᱛᱮᱦᱚᱸ ᱡᱟᱦᱟᱸᱞᱮᱠᱟ ᱫᱟᱨᱮ ᱯᱮᱨᱮᱡᱽ ᱡᱚ ᱠᱚᱜ ᱠᱷᱟᱱ ᱫᱚ ᱨᱟᱹᱥᱠᱟᱹ ᱜᱮ ᱵᱩᱡᱷᱟᱹᱜᱼᱟ ᱟᱹᱰᱤ ᱟᱹᱰᱤ ᱨᱟᱹᱥᱠᱟᱹ ᱵᱩᱡᱷᱟᱹᱜᱼᱟ ᱟᱨ ᱦᱟᱱᱟᱼᱱᱟᱣᱟ ᱵᱟᱦᱟ ᱦᱟᱱᱟ ᱢᱤᱫᱴᱤᱡ ᱵᱟᱦᱟ ᱢᱤᱫᱴᱤᱡ ᱵᱟᱦᱟ ᱦᱚᱸᱛᱚ ᱵᱟᱭ ᱛᱟᱦᱮᱱᱟ ᱦᱟᱱᱟ ᱢᱤᱫᱴᱤᱡ ᱱᱟᱣᱟ ᱢᱤᱫᱴᱤᱡ ᱵᱟᱦᱟ ᱟᱹᱰᱤ ᱞᱮᱠᱟᱱ ᱵᱟᱦᱟ ᱫᱟᱨᱮ ᱢᱮᱱᱟᱜᱼᱟ ᱧᱮᱞᱛᱮ ᱚᱱᱟ ᱧᱮᱞ ᱠᱟᱛᱮᱫ ᱟᱹᱰᱤ ᱨᱟᱹᱥᱠᱟᱹ ᱵᱩᱡᱷᱟᱹᱜᱼᱟ ᱟᱨᱚ ᱵᱟᱦᱟ ᱥᱟᱶᱛᱮ ᱚᱱᱟ ᱥᱚ ᱠᱚ ᱟᱹᱰᱤ ᱟᱹᱰᱤ ᱪᱮᱦᱨᱟ ᱥᱚᱣᱟ ᱥᱚ ᱦᱚᱸ ᱯᱤᱯᱤᱲᱤᱭᱟᱹᱝ ᱠᱚᱠᱚ ᱦᱮᱡᱽ ᱠᱚᱜᱼᱟ ᱧᱮᱞᱡᱚᱝ ᱨᱮ ᱪᱮᱦᱨᱟ ᱧᱮᱞᱚᱜᱼᱟ ᱟᱨ ᱢᱤᱫ ᱫᱷᱟᱹᱣ ᱛᱮ ᱵᱟᱭ ᱵᱟᱦᱟᱜᱼᱟ ᱡᱩᱫᱤ ᱢᱤᱫᱴᱤᱡᱼᱢᱤᱫᱴᱤᱡ ᱠᱟᱛᱮᱫ ᱵᱟᱦᱟᱜᱼᱟ ᱚᱱᱟ ᱦᱚᱸ ᱧᱮᱞ ᱞᱮᱠᱷᱟᱱ ᱫᱚᱢ ᱜᱚᱫ ᱡᱚᱝ ᱜᱮ ᱥᱟᱱᱟᱢᱟ ᱟᱨ ᱜᱚᱫ ᱠᱷᱟᱱ ᱫᱚᱢ ᱚᱱᱟ ᱢᱟ ᱤᱭᱟᱹ ᱪᱟᱵᱟᱜᱼᱟ ᱚᱱᱟ ᱜᱚᱫᱟᱢ ᱮᱱᱠᱷᱟᱱ ᱫᱚ ᱵᱟᱦᱟ ᱢᱟ ᱵᱟᱭ ᱵᱟᱦᱟᱜᱼᱟ ᱠᱷᱟᱱ ᱫᱚ ᱧᱮᱞ ᱡᱚᱝ ᱨᱮ ᱪᱮᱦᱨᱟ ᱡᱟᱦᱟᱸᱭ ᱜᱮ ᱦᱤᱡᱩᱜᱼᱟᱭ ᱢᱟᱥᱮ ᱚᱱᱟ ᱵᱟᱜᱟᱱᱮ ᱵᱚᱞᱚᱱ ᱠᱷᱟᱱ ᱫᱚ ᱩᱱᱤ ᱦᱚᱸ ᱢᱮᱱᱟᱭ ᱟᱹᱰᱤ ᱪᱮᱦᱨᱟ ᱠᱚ ᱱᱚᱸᱰᱮ ᱫᱚᱠᱚ ᱨᱚᱦᱚᱭ ᱟᱠᱟᱫᱼᱟ ᱟᱹᱰᱤ ᱪᱮᱦᱨᱟ ᱧᱮᱞᱚᱜ ᱠᱟᱱᱟ ᱟᱨ ᱡᱟᱦᱟᱸᱭ ᱜᱮ ᱚᱸᱰᱮᱢ ᱵᱚᱞᱚᱣᱟᱠᱟᱱ ᱠᱷᱟᱱ ᱫᱚ ᱚᱸᱰᱮ ᱵᱟᱦᱟ ᱜᱟᱡᱟᱲᱮᱢ ᱵᱚᱞᱚ ᱠᱚᱜ ᱠᱷᱟᱱ ᱫᱚ ᱚᱰᱚᱠ ᱫᱚ ᱵᱟᱭ ᱥᱟᱱᱟ ᱢᱮᱭᱟ ᱫᱚᱦᱲᱟ ᱫᱚ